ᱤᱧᱟᱹᱜ ᱟᱛᱳ ᱨᱮ ᱡᱟᱦᱟᱸᱭ ᱡᱩᱫᱤ ᱥᱮᱛᱟ ᱠᱚ ᱜᱮᱨ ᱠᱚᱣᱟ ᱯᱳᱭᱞᱳ ᱛᱮ ᱤᱧ ᱫᱚ ᱦᱚᱥᱯᱤᱴᱟᱞ ᱨᱮ ᱤᱫᱤ ᱨᱮᱱᱟᱜ ᱠᱩᱨᱩᱢᱩᱴᱩᱭᱟᱹᱧ ᱚᱱᱟ ᱵᱟᱠᱷᱨᱟᱛᱮ ᱨᱟᱱ ᱠᱚ ᱟᱨ ᱥᱩᱭ ᱠᱚ ᱤᱱᱡᱮᱠᱥᱮᱱ ᱚᱱᱟᱠᱚ ᱦᱟᱛᱟᱣ ᱦᱩᱭᱩᱜᱼᱟ ᱪᱮᱫᱟᱜ ᱥᱮ ᱥᱮᱛᱟ ᱫᱚ ᱟᱹᱰᱤ ᱵᱤᱥᱟᱠᱛᱚ ᱡᱤᱭᱟᱹᱞᱤ ᱠᱟᱱᱟ ᱠᱚ ᱚᱱᱟᱛᱮᱧ ᱞᱟᱹᱭᱟ ᱯᱚᱭᱞᱳ ᱛᱮ ᱡᱟᱦᱟᱸᱭ ᱢᱟᱹᱱᱢᱤ ᱥᱮᱛᱟᱭ ᱜᱮᱨ ᱠᱟᱭᱟ ᱩᱱᱤ ᱫᱚ ᱯᱳᱭᱞᱳ ᱦᱚᱥᱯᱤᱴᱟᱞ ᱜᱮᱵᱚᱱ ᱤᱫᱤᱭᱮ ᱢᱟ